ᱢᱳᱵᱟᱭᱤᱞ ᱯᱷᱳᱱ ᱨᱮᱱᱟᱜ ᱵᱷᱟᱹᱜᱤ ᱫᱤᱠ ᱫᱚ ᱦᱩᱭᱩᱜ ᱠᱟᱱᱟ ᱱᱚᱜᱼᱚᱭ ᱡᱮ ᱠᱚᱢᱤᱭᱩᱱᱤᱠᱮᱥᱚᱱ ᱚᱠᱟᱴᱟᱜ ᱫᱚ ᱢᱤᱫ ᱦᱚᱲ ᱥᱚᱸᱜᱮ ᱟᱨ ᱢᱤᱫ ᱦᱚᱲ ᱥᱟᱶ ᱜᱟᱯᱟᱞᱢᱟᱨᱟᱣ ᱦᱩᱭᱩᱜ ᱠᱟᱱ ᱵᱩᱜᱤ ᱵᱟᱹᱲᱤᱡ ᱡᱟᱦᱟᱱᱟᱜ ᱠᱷᱚᱵᱚᱨᱟ ᱠᱷᱚᱵᱚᱨ ᱛᱩᱨᱟᱹᱛᱮ ᱵᱟᱰᱟᱭ ᱧᱟᱢ ᱫᱟᱲᱮᱭᱟᱜ ᱠᱟᱱᱟ ᱱᱚᱣᱟ ᱠᱚ ᱞᱟᱹᱜᱤᱫ ᱛᱮ ᱛᱟᱪᱷᱟᱲᱟ ᱱᱚᱣᱟ ᱢᱳᱵᱟᱭᱤᱞ ᱨᱮ ᱱᱩᱱᱟᱹᱜ ᱮᱯᱥ ᱢᱮᱱᱟᱜᱼᱟ ᱱᱚᱣᱟ ᱮᱯᱥ ᱦᱚᱛᱮᱛᱮ ᱟᱢ ᱟᱭᱢᱟ ᱞᱮᱠᱟᱱ ᱡᱤᱱᱤᱥ ᱟᱭᱢᱟ ᱞᱮᱠᱟᱱ ᱟᱢ ᱡᱤᱭᱚᱱ ᱨᱮᱱᱟᱜ ᱞᱟᱹᱠᱛᱤ ᱨᱮᱱᱟᱜ ᱡᱤᱱᱤᱥ ᱚᱞᱚᱜ ᱯᱟᱲᱦᱟᱜ ᱛᱷᱮᱠᱮ ᱡᱚᱢᱤ ᱡᱟᱭᱜᱟ ᱛᱷᱮᱠᱮ ᱟᱨ ᱮᱢᱟᱱ ᱛᱮᱭᱟᱜ ᱟᱹᱨᱤᱪᱟᱹᱞᱤ ᱞᱟᱭᱼᱞᱟᱠᱪᱟᱨ ᱫᱤᱥᱚᱢ ᱫᱩᱱᱭᱟᱹ ᱨᱮᱱᱟᱜ ᱢᱟᱱᱮ ᱚᱞ ᱚᱣᱟᱨᱞᱰ ᱨᱮᱱᱟᱜ ᱟᱢ ᱥᱟᱱᱟᱢᱟᱜ ᱮᱢ ᱵᱟᱰᱟᱭ ᱫᱟᱲᱮᱭᱟᱜ ᱠᱟᱱᱟ ᱚᱱᱟ ᱤᱭᱟᱹ ᱛᱮ ᱱᱚᱣᱟ ᱢᱳᱵᱟᱭᱤᱞ ᱨᱮᱱᱟᱜ ᱞᱟᱹᱠᱛᱤ ᱫᱚ ᱟᱹᱰᱤ ᱜᱮ ᱡᱟᱹᱨᱩᱲ ᱢᱮᱱᱟᱜᱼᱟ ᱱᱤᱛᱳᱜ ᱧᱮᱞᱚᱜ ᱠᱟᱱᱟ ᱜᱤᱫᱽᱨᱟᱹ ᱠᱚᱣᱟᱜ ᱱᱚᱣᱟ ᱚᱞᱚᱜ ᱯᱟᱲᱦᱟᱣ ᱱᱚᱣᱟ ᱢᱳᱵᱟᱭᱤᱞ ᱢᱟᱫᱽᱫᱷᱚᱢ ᱛᱮᱜᱮ ᱚᱞᱚᱜ ᱯᱟᱲᱦᱟᱣ ᱚᱱᱞᱟᱭᱤᱱ ᱢᱟᱫᱽᱫᱷᱚᱢ ᱛᱮᱠᱚ ᱯᱟᱲᱦᱟᱣᱚᱜ ᱠᱟᱱᱟ ᱥᱮ ᱟᱭᱢᱟ ᱨᱚᱠᱚᱢ ᱴᱮᱠᱱᱳᱞᱚᱡᱤ ᱱᱚᱣᱟ ᱨᱮ ᱟᱯᱞᱳᱰ ᱢᱮᱱᱟᱜᱼᱟ ᱚᱠᱟ ᱫᱚ ᱟᱵᱚ ᱠᱚ ᱜᱚᱲᱚ ᱫᱟᱲᱮᱭᱟᱵᱚᱱ ᱠᱟᱱᱟ ᱚᱠᱟᱴᱟᱜ ᱮᱢ ᱠᱷᱚᱡᱚᱜᱼᱟ ᱚᱱᱟᱜᱮ ᱮᱢ ᱫᱟᱲᱮᱭᱟᱢ ᱠᱟᱱᱟᱭ